ᱩᱱᱠᱩ ᱠᱷᱚᱱ ᱫ ᱤᱧ ᱫᱚᱧ ᱵᱷᱮᱜᱟᱨ ᱜᱮᱭᱟ ᱟᱞᱮ ᱫᱚᱞᱮ ᱢᱚᱬᱮ ᱵᱚᱭᱦᱟ ᱠᱩᱲᱤᱜᱼᱟ ᱟᱨ ᱡᱷᱚᱛᱚ ᱜᱮ ᱮᱴᱟᱜ ᱮᱴᱟᱜ ᱟᱛᱳ ᱨᱮᱠᱚ ᱴᱷᱟᱶ ᱠᱟᱜ ᱞᱮᱭᱟ ᱩᱱᱠᱩ ᱠᱚᱫᱚ ᱦᱳᱥᱴᱮᱞ ᱨᱮᱠᱚ ᱛᱟᱦᱮᱸ ᱟᱠᱟᱱᱟ ᱩᱱᱠᱩ ᱠᱚᱨᱮᱱ ᱫᱚ ᱜᱤᱫᱟᱹᱨ ᱯᱤᱫᱟᱹᱨ ᱡᱷᱚᱛᱚ ᱨᱮᱱ ᱢᱮᱱᱟᱜ ᱠᱚᱣᱟ ᱤᱧ ᱨᱤᱱ ᱫᱚ ᱵᱟᱹᱱᱩᱜ ᱠᱚᱣᱟ ᱩᱱᱠᱩ ᱠᱚᱣᱟᱜ ᱦᱟᱥᱟ ᱡᱟᱭᱜᱟ ᱫᱚ ᱠᱚᱢ ᱜᱮᱭᱟ ᱤᱧᱟ ᱜ ᱫᱚ ᱰᱷᱮᱨ ᱜᱮᱭᱟ